ᱪᱮᱬᱮ ᱪᱤᱯᱨᱩᱫ ᱵᱷᱤᱛᱨᱤ ᱨᱮ ᱟᱭᱢᱟ ᱰᱮᱨ ᱪᱮᱬᱮ ᱢᱮᱱᱟᱜ ᱠᱚᱣᱟ ᱢᱮᱱᱠᱷᱟᱱ ᱟᱞᱮ ᱱᱚᱣᱟ ᱠᱚᱨᱮ ᱛᱮᱦᱤᱧ ᱫᱚ ᱮᱱᱛᱮᱫ ᱵᱟᱠᱚ ᱠᱚ ᱛᱟᱦᱮᱸ ᱟᱠᱟᱱᱟ ᱢᱮᱱᱠᱷᱟᱱ ᱯᱟᱹᱦᱤᱞ ᱜᱤᱫᱽᱨᱟᱹ ᱚᱠᱛᱚᱨᱮ ᱛᱟᱦᱮᱸ ᱠᱟᱱ ᱫᱚ ᱱᱚᱣᱟ ᱠᱚᱨᱮ ᱠᱚ ᱛᱟᱦᱮᱸ ᱠᱟᱱᱟ ᱢᱮᱱᱠᱷᱟᱱ ᱱᱤᱛᱚᱝ ᱫᱚ ᱤᱧ ᱦᱟᱨᱟᱼᱵᱩᱨᱩ ᱠᱟᱛᱮᱫ ᱞᱟᱹᱴᱩ ᱠᱟᱛᱮᱫ ᱫᱚ ᱱᱤᱛᱚᱜ ᱫᱚ ᱩᱱᱟᱹᱜ ᱜᱟᱱ ᱪᱮᱬᱮ ᱫᱚ ᱵᱟᱠᱚ ᱧᱮᱞ ᱴᱷᱤᱠᱟᱹᱜ ᱠᱟᱱᱟ ᱢᱮᱱᱠᱷᱟᱱ ᱮᱴᱟᱜ ᱡᱟᱭᱜᱟ ᱨᱤᱧ ᱪᱟᱞᱟᱣ ᱵᱟᱲᱟ ᱠᱟᱱᱟ ᱵᱤᱨ ᱜᱟᱡᱟᱲ ᱨᱮ ᱚᱱᱛᱮ ᱛᱳ ᱪᱮᱬᱮ ᱪᱤᱯᱨᱩᱫ ᱚᱱᱟ ᱠᱚᱨᱮᱧ ᱧᱮᱞ ᱛᱤᱭᱳᱜ ᱠᱟᱜ ᱠᱚᱣᱟ ᱱᱩᱠᱩ ᱠᱚ ᱪᱮᱬᱮ ᱢᱮᱱᱟᱜ ᱠᱚᱜᱮᱭᱟ ᱵᱤᱵᱷᱤᱱᱱᱚ ᱨᱚᱠᱚᱢ ᱪᱮᱬᱮ ᱛᱟᱭᱚᱢ ᱛᱟᱭᱚᱢ ᱛᱮᱵᱚᱱ ᱧᱮᱞ ᱠᱚᱣᱟ ᱟᱭᱢᱟ ᱨᱚᱠᱚᱢ

ᱱᱩᱠᱩ ᱪᱮᱬᱮᱧ ᱧᱮᱞ ᱛᱤᱭᱳᱜ ᱠᱟᱫ ᱠᱚᱣᱟ ᱞᱟᱹᱴᱩ ᱞᱟᱹᱴᱩ ᱠᱟᱹᱴᱤᱡ ᱠᱟᱹᱴᱤᱡ ᱦᱤᱸᱥᱤ ᱪᱮᱬᱮ ᱱᱩᱠᱩ ᱛᱟᱞᱮ ᱵᱮᱜᱟ ᱯᱤᱯᱤᱲᱯᱤᱭᱟᱹ ᱩᱱᱠᱩ ᱵᱟᱴᱟ ᱪᱮᱬᱮ ᱞᱤᱯᱤ ᱪᱮᱬᱮ ᱱᱩᱠᱩ ᱠᱚᱧ ᱧᱮᱞ ᱵᱟᱲᱟ ᱠᱟᱜ ᱠᱚᱣᱟ ᱵᱤᱨ ᱜᱟᱡᱟᱲ ᱪᱟᱞᱟᱣ ᱠᱟᱛᱮᱫ ᱵᱟᱦᱨᱮ ᱥᱮᱫ ᱪᱟᱞᱟᱣ ᱠᱟᱛᱮᱫ ᱚᱱᱟ ᱠᱚ ᱡᱟᱭᱜᱟ ᱫᱚ ᱱᱩᱠᱩ ᱪᱮᱬᱮ ᱢᱮᱱᱟᱜ ᱠᱚᱣᱟ